ᱤᱧᱟᱹᱜ ᱩᱭᱦᱟᱹᱨᱟᱱ ᱡᱚᱛᱚᱠᱷᱚᱱ ᱞᱟᱹᱴᱩ ᱢᱟᱨᱟᱝ ᱜᱷᱚᱴᱚᱱᱟ ᱫᱚ ᱦᱩᱭᱩᱜ ᱠᱟᱱᱟ ᱟᱞᱮ ᱚᱡᱚᱭ ᱜᱟᱰᱟ ᱰᱩᱵᱟᱹ ᱟᱞᱮ ᱫᱚ ᱚᱡᱚᱜ ᱜᱟᱰᱟ ᱟᱲᱮ ᱨᱮᱜᱮ ᱛᱟᱞᱮ ᱚᱲᱟᱜ ᱟᱞᱮ ᱴᱚᱞᱟᱫᱚ ᱚᱡᱚᱭ ᱜᱟᱰᱟ ᱟᱲᱮᱨᱮᱜᱮ ᱢᱮᱱᱟᱜᱼᱟ ᱛᱚ ᱚᱡᱚᱭ ᱜᱟᱰᱟ ᱦᱚᱸ ᱟᱰᱹᱤᱡᱳᱨ ᱯᱮᱨᱮᱡ ᱟᱠᱟᱱ ᱛᱟᱦᱮᱸᱱᱟ ᱵᱚᱨᱥᱟᱠᱟᱞ ᱛᱟᱦᱮᱸ ᱠᱟᱱᱟ ᱛᱚᱠᱷᱚᱱ ᱫᱚ ᱛᱚ ᱟᱹᱰᱤ ᱟᱸᱴᱜᱮ ᱯᱮᱨᱮᱡ ᱟᱠᱟᱱ ᱛᱟᱦᱮᱸᱱᱟ ᱚᱡᱚᱭ ᱜᱟᱰᱟ ᱫᱚ ᱢᱤᱫ ᱧᱤᱫᱟᱹ ᱵᱮᱞᱟ ᱚᱱᱟ ᱚᱡᱚᱭ ᱜᱟᱰᱟ ᱢᱟ ᱢᱤᱫᱴᱮᱱ ᱵᱟᱸᱫᱽ ᱡᱟᱦᱟᱸ ᱵᱟᱸᱫᱽ ᱢᱮᱱᱟᱜᱼᱟ ᱚᱡᱚᱭ ᱜᱟᱰᱟ ᱨᱮ ᱚᱱᱟᱢᱟ ᱵᱚᱜᱚᱡᱮᱱ ᱟᱞᱮ ᱥᱮᱫ ᱨᱮᱜᱮ ᱟᱞᱮ ᱯᱟᱥᱮ ᱨᱮᱜᱮ ᱛᱚ ᱦᱩᱲᱼᱦᱩᱲ ᱠᱚᱨᱮ ᱫᱟᱜ ᱵᱚᱞᱚᱜ ᱠᱟᱱ ᱛᱟᱦᱮᱸᱫ ᱜᱚᱴᱟ ᱴᱚᱞᱟ ᱦᱚᱲᱠᱚ ᱧᱤᱨ ᱵᱤᱨᱤᱫ ᱮᱱᱟ ᱪᱮᱫ ᱥᱟᱰᱮ ᱟᱹᱰᱤᱡᱳᱨ ᱥᱟᱰᱮ ᱠᱟᱱ ᱛᱟᱦᱮᱸᱱᱟ ᱟᱨ ᱡᱚᱠᱷᱚᱱ ᱵᱚᱜᱚᱡ ᱮᱱᱟ ᱫᱟᱜ ᱦᱚᱸ ᱟᱹᱰᱤᱡᱳᱨ ᱥᱟᱸᱭᱻᱥᱟᱸᱭᱻ ᱥᱟᱰᱮᱠᱟᱱ ᱛᱟᱦᱮᱱᱟ ᱛᱚ ᱡᱚᱛᱚ ᱦᱚᱲᱠᱚ ᱵᱮᱸᱜᱮᱫ ᱠᱮᱫᱟ ᱟᱨ ᱫᱟᱹᱲ ᱩᱰᱩᱜ ᱪᱟᱵᱟᱭᱮᱱᱟᱠᱚ ᱡᱮ ᱪᱮᱫ ᱦᱩᱭᱮᱱᱟ ᱢᱮᱱᱛᱮ ᱟᱨᱠᱚ ᱧᱮᱞᱮᱫ ᱠᱟᱱ ᱜᱚᱴᱟ ᱴᱚᱞᱟᱨᱮ ᱫᱟᱜ ᱢᱟ ᱵᱚᱞᱚᱜ ᱠᱟᱱ ᱛᱚ ᱡᱚᱛᱚ ᱦᱚᱲᱠᱚ ᱦᱚᱦᱚ ᱵᱤᱨᱤᱫ ᱠᱮᱫ ᱠᱚᱣᱟ ᱮᱱᱛᱮᱨᱮ ᱡᱚᱛᱚ ᱦᱚᱲ ᱚᱠᱚᱭ ᱫᱚ ᱯᱷᱩᱞᱪᱮᱛᱟᱱ ᱛᱮᱠᱚ ᱪᱟᱞᱟᱜ ᱠᱟᱱᱟ ᱚᱸᱰᱮᱠᱚ ᱴᱷᱟᱶᱚᱜ ᱠᱟᱱᱟ ᱟᱨ ᱚᱠᱚᱭ ᱫᱚ ᱡᱟᱦᱟᱸᱭᱟᱜ ᱫᱟᱞᱟᱱ ᱵᱟᱲᱤ ᱦᱮᱱᱟᱜ ᱟᱠᱟᱫᱟ ᱚᱸᱰᱮᱠᱚ ᱴᱷᱟᱶᱚᱜ ᱠᱟᱱᱟ ᱟᱞᱮᱫᱚ ᱤᱧ ᱜᱚᱜᱚᱭ ᱛᱟᱦᱮᱸ ᱠᱟᱱᱟ ᱤᱧ ᱛᱟᱦᱮᱸ ᱠᱟᱱᱟ ᱟᱨ ᱤᱧ ᱵᱟᱵᱟᱭ ᱛᱟᱦᱮᱸ ᱠᱟᱱᱟ ᱟᱨ ᱟᱞᱮᱭᱟᱜ ᱚᱲᱟᱜ ᱨᱮᱦᱚᱸ ᱫᱟᱜ ᱦᱚᱸ ᱵᱚᱞᱚᱜ ᱠᱟᱱ ᱛᱟᱦᱮᱱᱟ ᱟᱨ ᱤᱧ ᱜᱚᱜᱚ ᱫᱚᱭ ᱦᱮᱣ ᱟᱠᱟᱫᱤᱧᱟᱹ ᱟᱨ ᱢᱤᱫᱴᱮᱱ ᱚᱲᱟᱜ ᱨᱮ ᱫᱟᱞᱟᱱ ᱚᱲᱟᱜ ᱨᱮ ᱟᱞᱮ ᱫᱚᱞᱮ ᱪᱟᱞᱟᱜ ᱠᱟᱱᱟ ᱟᱞᱮ ᱴᱚᱞᱟᱨᱮ ᱵᱟᱨᱭᱟ ᱥᱮ ᱯᱮᱭᱟᱜᱮ ᱫᱟᱞᱟᱱ ᱚᱲᱟᱜ ᱛᱟᱦᱮᱸ ᱠᱟᱱᱟ ᱵᱟᱫᱽ ᱵᱟᱹᱠᱤ ᱦᱚᱲᱫᱚ ᱚᱠᱚᱭ ᱫᱚ ᱯᱷᱩᱞ ᱨᱮᱠᱚ ᱰᱮᱨᱟᱣ ᱟᱠᱟᱱᱟ ᱚᱠᱚᱭ ᱫᱚ ᱯᱷᱩᱞ ᱪᱮᱛᱟᱱ ᱨᱮ ᱵᱟᱸᱫᱽ ᱟᱲᱮ ᱟᱲᱮᱛᱮ ᱡᱟᱦᱟᱸᱨᱮ ᱵᱟᱝ ᱵᱚᱜᱚᱡ ᱟᱠᱟᱱᱟ ᱚᱸᱰᱮᱠᱚ ᱰᱮᱨᱟ ᱟᱠᱟᱱᱟ ᱜᱟᱰᱟ ᱟᱲᱮ ᱨᱮᱜᱮ ᱛᱚ ᱤᱱᱟᱹᱜᱮ ᱤᱧᱟᱹᱜ ᱡᱤᱵᱚᱱ ᱨᱮᱭᱟᱜ ᱥᱚᱵᱽ ᱛᱷᱮᱹᱠᱮᱹ ᱵᱷᱚᱭᱚᱝᱠᱚᱨ ᱟᱨ ᱟᱹᱰᱤ ᱫᱤᱥᱟᱹ ᱜᱟᱱ ᱩᱭᱦᱟᱹᱨ ᱜᱟᱱ ᱜᱷᱚᱴᱚᱱᱟ ᱠᱟᱱ ᱛᱤᱧᱟᱹ ᱱᱤᱭᱟᱹᱜᱮ ᱛᱚ ᱱᱤᱭᱟᱹᱜᱮ